ᱤᱧᱟᱹᱜ ᱴᱚᱴᱷᱟᱨᱮ ᱠᱷᱮᱞᱳᱰ ᱫᱚ ᱱᱤᱛᱚᱜ ᱫᱚ ᱯᱷᱩᱴᱵᱚᱞ ᱠᱷᱮᱞᱳᱰ ᱜᱮ ᱧᱮᱞᱚᱜᱚᱜ ᱠᱟᱱᱟ ᱟᱨ ᱯᱚᱱᱚᱛ ᱨᱮᱭᱟᱜ ᱮᱴᱟᱜ ᱡᱟᱭᱜᱟᱨᱮ ᱠᱷᱮᱞᱳᱰ ᱥᱮ ᱠᱷᱮᱞ ᱞᱚᱱᱰ ᱵᱷᱮᱜᱟᱨ ᱢᱮᱱᱟᱜᱼᱟ ᱚᱱᱠᱟ ᱫᱚ ᱤᱧ ᱫᱚ ᱵᱟᱹᱧ ᱧᱮᱞᱫᱟ ᱢᱟᱱᱮ ᱯᱚᱱᱚᱛ ᱨᱮᱭᱟᱜ ᱨᱮᱦᱚᱸ ᱡᱟᱦᱟᱸ ᱧᱮᱞᱚᱜᱚᱜ ᱠᱟᱱ ᱫᱚ ᱚᱱᱮ ᱚᱸᱰᱮ ᱦᱚᱸ ᱠᱮᱵᱚᱞ ᱚᱱᱟ ᱯᱷᱩᱴᱵᱚᱞ ᱠᱷᱮᱞᱟ ᱜᱮ ᱦᱟᱸᱜ ᱱᱤᱛᱚᱜ ᱫᱚ ᱡᱟᱹᱥᱛᱤ ᱠᱟᱭᱛᱮ ᱧᱮᱞᱚᱜᱚᱜ ᱠᱟᱱᱟ ᱟᱫᱚ ᱦᱚᱸᱼᱚ ᱱᱟ ᱯᱷᱩᱴᱵᱚᱞ ᱠᱷᱮᱞᱟ ᱥᱟᱶ ᱫᱚ ᱠᱚᱱᱚ ᱵᱷᱮᱜᱟᱨ ᱫᱚ ᱵᱟᱹᱱᱩᱜᱼᱟ ᱟᱨ ᱪᱮᱫ ᱡᱚᱛᱚ ᱥᱟᱱᱟᱢ ᱡᱟᱭᱜᱟ ᱨᱮᱜᱮ ᱢᱤᱫ ᱨᱚᱠᱚᱢ ᱜᱮ ᱢᱤᱫ ᱨᱚᱠᱚᱢ ᱜᱮ ᱯᱷᱩᱴᱵᱚᱞ ᱫᱚ ᱦᱩᱭᱩᱜ ᱠᱟᱱᱟ ᱟᱫᱚ ᱦᱚᱜᱼᱚᱭ ᱡᱮ ᱠᱷᱮᱞᱳᱰ ᱦᱩᱭᱩᱜ ᱠᱟᱱᱟ ᱮᱠᱷᱚᱱ ᱯᱷᱩᱴᱵᱚᱞ ᱮᱠᱞᱟ ᱠᱷᱮᱞᱳᱰ ᱵᱟᱹᱱᱩᱜ ᱟᱠᱟᱫ ᱛᱟᱵᱚᱱᱟᱛᱚ ᱟᱨᱦᱚᱸ ᱟᱭᱢᱟ ᱟᱭᱢᱟ ᱠᱷᱮᱞᱳᱰ ᱜᱮ ᱢᱮᱱᱟᱜ ᱟᱠᱟᱫᱟ ᱡᱮᱢᱚᱱ ᱠᱨᱠᱮᱴ ᱠᱷᱮᱞᱟ ᱥᱮ ᱦᱟᱰᱩᱼᱰᱩᱼᱰᱩ ᱠᱷᱮᱞᱟ ᱦᱚᱸᱜ ᱚᱭ ᱱᱚᱝᱠᱟ ᱞᱮᱠᱟᱱᱟᱜ ᱟᱫᱚ ᱚᱱᱟ ᱦᱚᱛᱮᱫ ᱛᱮ ᱱᱤᱛᱚᱜ ᱫᱚ ᱱᱚᱰᱮ ᱡᱟᱦᱟᱸ ᱯᱚᱱᱚᱛ ᱠᱚᱨᱮᱜ ᱧᱮᱞ ᱧᱟᱢᱚᱜ ᱠᱟᱱᱟ ᱚᱱᱟ ᱫᱚ ᱢᱟᱱᱮ ᱴᱚᱴᱷᱟ ᱨᱮᱭᱟᱜ ᱟᱨ ᱯᱚᱱᱚᱛ ᱨᱮᱭᱟᱜ ᱚᱱᱟ ᱫᱚ ᱢᱤᱫᱜᱮ ᱦᱩᱭᱩᱜ ᱠᱟᱱᱟ ᱟᱫᱚ ᱢᱤᱫᱜᱮ ᱦᱩᱭᱩᱜ ᱠᱟᱱ ᱠᱷᱟᱹᱛᱤᱨ ᱟᱫᱚ ᱵᱷᱮᱜᱟᱨ ᱫᱚ ᱟᱫᱚ ᱚᱠᱟ ᱴᱷᱮᱡ ᱤᱧ ᱞᱟᱹᱭᱟ ᱚᱱᱟ ᱵᱷᱮᱜᱟᱨ ᱫᱚ ᱵᱟᱝ ᱠᱟᱱᱟ ᱟᱨ ᱜᱚᱴᱟᱜᱮ ᱯᱷᱩᱴᱵᱚᱞ ᱪᱷᱟᱲᱟ ᱱᱚᱣᱟ ᱴᱚᱴᱷᱟ ᱨᱮᱫᱚ ᱥᱮ ᱱᱚᱣᱟ ᱯᱚᱱᱚᱛ ᱨᱮᱫᱚ ᱪᱮᱫ ᱠᱷᱮᱞᱟ ᱦᱚᱸᱜᱮ ᱵᱟᱝ ᱦᱩᱭᱩᱜ ᱠᱟᱱᱟ ᱟᱫᱚᱧ